ᱤᱧᱟᱹᱜ ᱟᱹᱛᱩᱨᱮ ᱡᱟᱦᱟᱸ ᱫᱚ ᱩᱱᱠᱩ ᱡᱟᱦᱟᱸ ᱡᱩᱣᱟᱹᱱ ᱠᱚ ᱡᱟᱦᱟᱸ ᱠᱟᱹᱢᱤ ᱠᱚ ᱠᱩᱥᱤᱭᱟᱜᱼᱟ ᱚᱱᱟ ᱠᱚᱫᱚ ᱵᱟᱹᱲᱛᱤ ᱫᱚ ᱱᱚᱝᱠᱟᱱᱟᱜ ᱠᱟᱹᱢᱤ ᱠᱚ ᱠᱩᱥᱤᱭᱟᱜ ᱠᱟᱱᱟ ᱡᱮᱭᱥᱮ ᱡᱟᱛᱮ ᱚᱞᱼᱯᱟᱲᱦᱟᱣ ᱵᱟᱝ ᱪᱟᱞᱟᱣ ᱦᱩᱭᱩᱜ ᱯᱨᱚᱛᱷᱚᱢ ᱠᱟᱹᱢᱤ ᱫᱚᱥᱟᱨ ᱠᱟᱹᱢᱤ ᱦᱩᱭᱩᱜ ᱠᱟᱱᱟ ᱯᱷᱩᱴᱵᱚᱞ ᱠᱷᱮᱞᱚᱸᱰ ᱥᱮ ᱨᱟᱹᱥᱠᱟᱹ ᱚᱱᱮ ᱡᱟᱦᱟᱸ ᱠᱚᱨᱮ ᱵᱟᱯᱞᱟ ᱵᱤᱦᱟᱹᱨᱮ ᱦᱟᱱᱮ ᱨᱟᱹᱥᱠᱟᱹ ᱱᱩᱠᱩ ᱢᱤᱫᱴᱮᱱ ᱡᱟᱦᱟᱸ ᱠᱟᱹᱢᱤ ᱦᱚᱨ ᱨᱮᱠᱚ ᱛᱟᱦᱮᱱ ᱠᱟᱱᱟ ᱚᱱᱟ ᱠᱚ ᱠᱩᱥᱤᱭᱟᱜᱼᱟ ᱵᱟᱹᱲᱛᱤ ᱡᱟᱦᱟᱸ ᱫᱚ ᱱᱤᱛ ᱴᱟᱭᱤᱢ ᱡᱮᱦᱮᱛᱩ ᱡᱩᱣᱟᱹᱱᱚᱜ ᱴᱟᱭᱤᱢ ᱱᱤᱭᱟᱹ ᱴᱟᱭᱤᱢ ᱫᱚ ᱯᱷᱩᱴᱵᱚᱞ ᱠᱷᱮᱞᱚᱸᱰ ᱟᱨ ᱚᱱᱟ ᱥᱟᱶᱛᱮ ᱵᱤᱵᱷᱤᱱᱱᱚ ᱮᱱᱮᱡ ᱥᱮᱨᱮᱧ ᱨᱚᱲ ᱞᱟᱸᱫᱟ ᱱᱚᱜᱼᱚ ᱱᱤᱭᱟᱹ ᱠᱚ ᱠᱟᱹᱢᱤ ᱠᱟᱱᱟ ᱢᱮᱱᱠᱷᱟᱱ ᱯᱚᱨᱤᱵᱚᱨᱛᱚᱱ ᱨᱮᱱᱟᱜ ᱜᱩᱱᱟᱹᱱ ᱪᱤᱱᱛᱟᱹ ᱫᱚ ᱵᱟᱹᱱᱩᱜ ᱛᱟᱠᱚᱣᱟ ᱟᱨ ᱱᱩᱠᱩ ᱠᱚ ᱱᱚᱸᱰᱮ ᱠᱷᱚᱡ ᱯᱚᱨᱤᱵᱚᱨᱛᱚᱱ ᱠᱟᱛᱮᱫ ᱟᱹᱜᱩ ᱞᱮᱠᱚ ᱠᱷᱟᱡ ᱱᱚᱝᱠᱟ ᱢᱤᱫᱴᱮᱱ ᱡᱟᱭᱜᱟ ᱛᱮᱭᱟᱨᱚᱜᱼᱟ ᱟᱨ ᱱᱤᱭᱟᱹ ᱡᱟᱭᱜᱟ ᱫᱚ ᱦᱩᱭᱩᱜ ᱠᱟᱱᱟ ᱢᱳᱴᱟᱢᱩᱴᱤ ᱩᱱᱠᱩ ᱥᱚᱢᱟᱡᱽ ᱥᱩᱥᱟᱹᱨ ᱦᱩᱭᱩᱜᱼᱟ ᱟᱨ ᱡᱟᱦᱟᱸ ᱫᱚ ᱚᱱᱟ ᱥᱚᱢᱟᱡᱽ ᱥᱩᱥᱟᱹᱨ ᱞᱮᱱᱠᱷᱟᱡ ᱟᱵᱚᱣᱟᱜ ᱱᱚᱝᱠᱟᱱᱟᱜ ᱠᱟᱹᱢᱤ ᱠᱚ ᱦᱟᱛᱟᱣᱟ ᱡᱮᱭᱥᱮ ᱥᱩᱥᱟᱹᱨ ᱫᱚ ᱱᱤᱭᱟᱹ ᱯᱷᱩᱴᱵᱚᱞ ᱠᱷᱮᱞᱚᱸᱰ ᱟᱫᱷᱟ ᱜᱷᱚᱱᱴᱟ ᱚᱱᱟ ᱥᱟᱶᱛᱮ ᱥᱚᱢᱟᱡᱽ ᱨᱮᱱᱟᱜ ᱪᱤᱱᱛᱟᱹ ᱵᱷᱟᱵᱽᱱᱟ ᱟᱫᱷᱟ ᱜᱷᱚᱱᱴᱟ ᱚᱱᱟ ᱥᱟᱶᱛᱮ ᱥᱚᱢᱟᱡᱽ ᱪᱮᱛᱟᱱ ᱛᱮ ᱚᱞ ᱯᱟᱲᱦᱟᱣ ᱱᱤᱭᱟᱹ ᱟᱫᱷᱟ ᱜᱷᱚᱱᱴᱟ ᱚᱱᱟ ᱥᱟᱶᱛᱮ ᱱᱩᱠᱩ ᱡᱟᱦᱟᱸ ᱠᱚ ᱵᱚᱫᱚᱞᱚᱜᱼᱟ ᱚᱱᱟ ᱵᱚᱫᱚᱞ ᱠᱟᱛᱮᱜ ᱩᱱᱠᱩ ᱟᱜᱟᱢᱤ ᱫᱤᱱᱨᱮ ᱱᱩᱠᱩ ᱜᱮ ᱵᱷᱚᱵᱤᱥᱥᱚᱛ ᱱᱩᱠᱩ ᱡᱩᱫᱤ ᱴᱷᱤᱠ ᱠᱚ ᱜᱩᱱᱟᱹᱱ ᱵᱚᱫᱚᱞ ᱛᱟᱠᱚᱣᱟ ᱢᱮᱱᱠᱷᱟᱱ ᱥᱚᱢᱟᱡᱽ ᱪᱮᱛᱟᱱ ᱛᱮᱠᱚ ᱜᱩᱱᱟᱹᱱᱚᱜᱼᱟ ᱯᱟᱲᱦᱟᱣ ᱥᱟᱱᱛᱟᱲ ᱯᱟᱹᱨᱥᱤ ᱞᱟᱭᱼᱞᱟᱠᱪᱟᱨ ᱠᱨᱤᱥᱴᱤ ᱠᱟᱞᱪᱟᱨ ᱪᱮᱛᱟᱱ ᱛᱮᱠᱚ ᱜᱩᱱᱟᱹᱱᱚᱜᱼᱟ ᱢᱮᱱᱠᱷᱟᱱ ᱱᱤᱭᱟᱹᱜᱮ ᱟᱵᱚᱣᱟᱜ ᱯᱚᱨᱤᱵᱚᱨᱛᱚᱱ ᱡᱟᱭᱜᱟ ᱨᱮ ᱪᱟᱞᱟᱜᱼᱟ ᱟᱹᱰᱤ ᱢᱟᱨᱟᱝ ᱡᱟᱭᱜᱟ ᱪᱟᱞᱟᱜᱼᱟ ᱰᱤᱡᱤᱴᱟᱞᱟᱭᱤᱡᱽ ᱚᱱᱟ ᱡᱤᱱᱤᱥ ᱟᱨ ᱱᱤᱭᱟᱹ ᱠᱚ ᱫᱤᱥᱚᱢ ᱦᱚᱲ ᱠᱚ ᱵᱟᱲᱟᱭᱟ ᱢᱮᱱᱠᱷᱟᱱ ᱱᱚᱝᱠᱟ ᱢᱤᱫᱴᱮᱱ ᱟᱹᱛᱩ ᱨᱮ ᱡᱩᱣᱟᱹᱱ ᱠᱚᱠᱚ ᱵᱚᱫᱚᱞ ᱞᱮᱱᱠᱷᱟᱡ ᱚᱴᱳᱢᱮᱴᱤᱠ ᱮᱴᱟᱜ ᱠᱚᱦᱚᱸ ᱠᱚ ᱵᱚᱫᱚᱞᱚᱜᱼᱟ ᱠᱚ ᱟᱨ ᱚᱱᱟ ᱠᱚ ᱰᱟᱦᱟᱨ ᱠᱚ ᱛᱟᱲᱟᱢ ᱠᱚ ᱯᱟᱸᱡᱟᱭᱟᱠᱚ